ᱤᱧ ᱢᱤᱫ ᱫᱷᱟᱣ ᱥᱴᱮᱡᱽ ᱨᱮ ᱮᱱᱮᱡ ᱧᱟᱢ ᱞᱮᱫᱟ ᱛᱚ ᱚᱱᱟᱫᱚ ᱟᱹᱰᱤ ᱛᱮᱫᱜᱤᱧ ᱫᱤᱥᱟᱹᱭᱟ ᱢᱟᱱᱮ ᱚᱱᱟᱫᱚ ᱵᱟᱝ ᱦᱤᱲᱤᱧᱟᱜ ᱞᱮᱠᱟᱱᱟᱜ ᱤᱧᱟᱹᱜ ᱞᱟᱭᱤᱯᱷ ᱨᱮ ᱯᱨᱚᱛᱷᱚᱢ ᱵᱟᱨ ᱡᱮ ᱤᱧᱤᱧ ᱮᱱᱮᱡ ᱞᱮᱱᱟ ᱛᱚ ᱚᱱᱟᱫᱚ ᱵᱟᱹᱧ ᱦᱤᱲᱤᱧ ᱫᱟᱲᱮ ᱠᱟᱣᱫᱟ ᱟᱹᱰᱤ ᱢᱚᱡᱽᱤᱧ ᱵᱩᱡᱷᱟᱹᱣ ᱟᱠᱟᱫᱟ ᱮᱱᱮᱡ ᱞᱤᱫᱟᱹᱧ ᱡᱮ ᱤᱧᱟᱹᱜ ᱮᱱᱮᱡ ᱧᱮᱞᱛᱮ ᱡᱚᱛᱚ ᱧᱮᱧᱮᱞᱟᱱ ᱦᱚᱲ ᱠᱚ ᱟᱹᱰᱤ ᱨᱟᱹᱥᱠᱟᱹ ᱠᱚ ᱵᱩᱡᱷᱟᱹᱣ ᱟᱠᱟᱫᱟ ᱥᱮ ᱤᱧᱦᱚᱸ ᱮᱱᱮᱡ ᱞᱮᱱᱛᱮ ᱟᱹᱰᱤ ᱠᱩᱥᱤᱧ ᱵᱩᱡᱷᱟᱹᱣ ᱟᱠᱟᱫᱟ ᱤᱧᱫᱚ ᱤᱧ ᱜᱩᱱᱟᱱ ᱛᱮᱦᱚᱸ ᱵᱟᱹᱧ ᱵᱩᱡᱷᱟᱹᱣ ᱞᱮᱱᱟ ᱡᱮ ᱡᱮ ᱱᱤᱱᱟᱹᱜ ᱜᱟᱱ ᱢᱚᱡᱽ ᱤᱧ ᱦᱚᱲᱤᱧ ᱨᱟᱹᱥᱠᱟᱹ ᱦᱚᱪᱚ ᱫᱟᱲᱮ ᱟᱠᱚᱣᱟ ᱢᱮᱱᱛᱮ ᱵᱟᱹᱧ ᱦᱩᱫᱤᱥ ᱟᱠᱟᱱ ᱛᱟᱦᱮᱱᱟ ᱚᱱᱟᱛᱮ ᱚᱱᱟᱛᱮ ᱮᱱᱮᱡ ᱤᱧᱟᱹᱜ ᱞᱟᱭᱤᱯᱷ ᱨᱮ ᱯᱨᱚᱛᱷᱚᱢ ᱮᱱᱮᱡ ᱠᱟᱱᱛᱤᱧ ᱚᱱᱟᱫᱚ ᱵᱟᱹᱧ ᱦᱤᱲᱤᱧ ᱫᱟᱲᱮ ᱟᱠᱟᱫᱟ ᱮᱱᱮᱡ ᱠᱚ ᱟᱨ ᱯᱟᱨᱯᱷᱚᱨᱢᱮᱱᱥ ᱡᱟᱦᱟᱸ ᱨᱮᱜᱮ ᱦᱩᱭᱩᱜ ᱛᱚ ᱤᱧᱫᱚ ᱚᱱᱟᱛᱮ ᱮᱱᱮᱡ ᱮᱢᱚᱜ ᱫᱚ ᱵᱟᱹᱧ ᱛᱟᱭᱱᱚᱢᱚᱜᱼᱟ ᱤᱧ ᱡᱮ ᱮᱱᱮᱡ ᱠᱩᱥᱤ ᱨᱟᱹᱥᱠᱟᱹᱜᱮ ᱵᱩᱡᱷᱟᱹᱜᱼᱟ ᱚᱱᱟᱫᱚ ᱯᱷᱳᱱ ᱛᱮᱜᱮ ᱯᱨᱚᱛᱷᱚᱢ ᱵᱟᱨᱮᱧ ᱟᱹᱭᱠᱟᱹᱣ ᱟᱠᱟᱫᱟ